ᱤᱧ ᱠᱩᱥᱤ ᱵᱳᱭ ᱯᱩᱛᱷᱤ ᱯᱟᱲᱦᱟᱣ ᱯᱟᱲᱦᱟᱣ ᱛᱮ ᱤᱥᱤᱱ ᱠᱩᱧ ᱥᱮᱬᱟ ᱠᱮᱫᱟ ᱤᱧ ᱠᱩᱥᱤ ᱵᱳᱭ ᱯᱩᱛᱷᱤ ᱯᱟᱲᱦᱟᱣ ᱯᱟᱲᱦᱟᱣ ᱛᱮ ᱚᱲᱟᱜ ᱠᱚᱦᱚᱸᱧ ᱥᱟᱡᱟᱣ ᱠᱮᱫᱟ ᱤᱧ ᱠᱩᱥᱤ ᱯᱩᱛᱷᱤ ᱵᱳᱭ ᱫᱚ ᱟᱹᱰᱤ ᱜᱤᱧ ᱠᱩᱥᱤᱭᱟᱫᱟ